ᱦᱮᱸ ᱦᱮᱞᱳ ᱦᱮᱸ ᱦᱮᱸ ᱰᱟᱠᱛᱟᱨ ᱵᱟᱵᱩᱧ ᱢᱮᱱ ᱮᱫᱟ ᱵᱳᱞᱯᱩᱨ ᱠᱷᱚᱱ ᱚᱠᱚᱭᱮᱢ ᱢᱮᱱ ᱮᱫᱟ ᱦᱮᱸ ᱞᱟᱹᱭ ᱵᱮᱱ ᱪᱮᱫ ᱪᱤᱠᱟᱹᱣ ᱠᱟᱱᱟ ᱦᱮᱸ ᱦᱮᱸᱻ ᱥᱚᱢᱵᱟᱨ ᱥᱮᱛᱟᱜ ᱱᱚᱴᱟ ᱠᱷᱚᱱ ᱱᱚᱴᱟ ᱠᱷᱚᱱ ᱮᱜᱟᱨᱚᱴᱟ ᱫᱷᱟᱹᱵᱤᱡ ᱛᱟᱯᱚᱨ ᱟᱵᱟᱨ ᱦᱟᱱᱛᱮ ᱪᱷᱚᱴᱟ ᱠᱷᱚᱱ ᱥᱟᱛᱴᱟ ᱫᱷᱟᱹᱵᱤᱡ ᱦᱮᱸ ᱦᱮᱸ

ᱨᱟᱱ ᱫᱚ ᱪᱮᱫ ᱡᱟᱦᱟᱸ ᱨᱩᱣᱟᱹ ᱧᱮᱞ ᱦᱩᱭᱩᱜᱼᱟ ᱛᱟᱯᱚᱨ ᱜᱮᱛᱚ ᱨᱟᱱ ᱫᱚ ᱛᱚ ᱠᱷᱩᱵᱽ ᱟᱹᱰᱤ ᱡᱟᱹᱥᱛᱤᱜᱮᱢ ᱠᱷᱩᱜ ᱮᱫ ᱠᱟᱱ ᱫᱚ

ᱟᱯᱮ ᱟᱹᱛᱩ ᱚᱱᱟ ᱠᱚᱨᱮ ᱥᱟᱥᱛᱚ ᱠᱮᱱᱫᱽᱨᱚ ᱢᱮᱱᱟᱜ ᱠᱟᱫᱟ ᱟᱯᱮ ᱥᱩᱨ ᱨᱮ ᱚᱻ ᱛᱚ ᱨᱮᱦᱮᱫ ᱨᱟᱱ ᱠᱚᱢ ᱡᱚᱢ ᱵᱟᱲᱟ ᱞᱮᱫ ᱫᱚ

ᱚᱻ ᱛᱟᱦᱚᱞᱮ ᱛᱚ ᱵᱮᱥ ᱴᱷᱤᱠ ᱜᱮᱭᱟ ᱛᱟᱦᱚᱞᱮ ᱥᱚᱢᱵᱟᱨ ᱜᱟᱱ ᱦᱤᱡᱩᱜ ᱢᱮ ᱛᱚ ᱥᱮᱛᱟᱜ ᱵᱮᱲᱟ ᱜᱮ ᱦᱤᱡᱩᱜ ᱠᱷᱟᱱ ᱫᱚᱢ ᱦᱤᱡᱩᱜᱼᱟ ᱥᱮᱛᱟᱜ ᱵᱮᱟ ᱥᱮᱫ ᱦᱮᱸ ᱥᱮᱛᱟᱜ ᱵᱮᱲᱟ ᱥᱮᱫ ᱮᱢ ᱦᱤᱡᱩᱜᱼᱟ ᱪᱮᱫᱟᱜ ᱥᱮ ᱥᱮᱛᱟᱜ ᱵᱮᱲᱟ ᱥᱮᱫ ᱫᱚ ᱯᱷᱟᱸᱠᱟ ᱧᱚᱜ ᱛᱟᱦᱮᱱᱟ ᱛᱚ ᱥᱮᱛᱟᱜ ᱵᱮᱲᱟ ᱥᱮ ᱮᱢ ᱦᱮᱜ ᱞᱮᱱ ᱠᱷᱟᱱ ᱵᱮᱥᱴ ᱦᱩᱭᱩᱜᱼᱟ ᱦᱮᱸ ᱦᱮᱸ ᱜᱤᱫᱽᱨᱟᱹ ᱠᱚ ᱥᱟᱱᱟᱢ ᱠᱚᱜᱮ ᱢᱟᱱᱮ ᱞᱟᱦᱟ ᱛᱮᱫᱚ ᱞᱟᱦᱟ ᱛᱮᱫᱚ ᱚᱱᱠᱟᱱ ᱯᱷᱮᱥᱮᱞᱤᱴᱤ ᱫᱚ ᱵᱟᱝ ᱛᱟᱦᱮᱸ ᱠᱟᱱᱟ ᱛᱚ ᱮᱠᱷᱚᱱ ᱫᱚ ᱡᱚᱛᱚᱣᱟᱜ ᱜᱮ ᱦᱩᱭᱩᱜ ᱠᱟᱱᱟ ᱱᱚᱣᱟ ᱜᱤᱫᱽᱨᱟᱹ ᱠᱟᱴᱤᱡ ᱦᱮᱸᱭ ᱧᱩᱛᱩᱢ ᱢᱟ ᱢᱮᱱᱟᱜ ᱟᱠᱟᱫ ᱜᱮ ᱟᱫᱚᱢ ᱪᱤᱠᱟᱹᱭᱟ ᱟᱫᱚ ᱧᱩᱛᱩᱢ ᱧᱩᱛᱩᱢ ᱞᱟᱦᱟ ᱨᱮᱛᱚ ᱠᱟᱹᱢᱤ ᱠᱚ ᱧᱮᱞ ᱫᱟ ᱵᱟᱝ ᱱᱮᱛᱟᱨ ᱫᱚ ᱦᱮᱸ ᱦᱮᱸ ᱚᱱᱟ ᱢᱟ ᱠᱟᱱ ᱜᱮ ᱵᱮᱥ ᱛᱚ ᱟᱢ ᱦᱤ ᱡᱩᱜ ᱨᱮᱱᱟᱜ ᱵᱮᱵᱚᱥᱛᱟᱭ ᱢᱮ ᱦᱟᱸᱜ ᱛᱟᱯᱚᱨ ᱤ ᱧ ᱧᱮᱞ ᱫᱟ ᱫᱤᱭᱮ ᱪᱮᱜ ᱪᱤᱠᱟᱹ ᱦᱩᱭᱩᱜ ᱠᱟᱱᱟ ᱦᱮᱸ ᱴᱷᱤᱠ ᱜᱮᱭᱟ ᱦᱮᱸ ᱦᱮᱸ ᱟᱞᱚᱢ ᱦᱤᱲᱤᱧ ᱢᱟ ᱥᱮᱛᱟᱜ ᱥᱮᱛᱟᱜ ᱥᱮᱫ ᱛᱮᱜᱮ ᱦᱮᱸ ᱴᱷᱤᱠ ᱜᱮᱭᱟ ᱴᱷᱤᱠ ᱜᱮᱭᱟ